ᱟᱪᱪᱷᱟ ᱦᱮᱞᱳ ᱛᱚᱵᱮ ᱟᱢᱟᱜ ᱛᱤᱦᱤᱧ ᱜᱟᱹᱰᱤ ᱧᱟᱢᱚᱜᱼᱟ ᱪᱮᱫᱟᱜ ᱵᱟᱝ ᱟᱹᱰᱤ ᱥᱟᱺᱜᱤᱧ ᱢᱟᱹᱪᱷᱤ ᱞᱮ ᱪᱟᱞᱟᱜ ᱫᱚ ᱦᱟᱸᱜ ᱫᱚᱰᱟᱝ ᱵᱟᱞᱩᱨᱜᱷᱟᱴ ᱜᱟᱱ ᱜᱟᱱᱞᱮ ᱪᱟᱞᱟᱜᱼᱟ ᱛᱟᱦᱚᱞᱮ ᱛᱤᱱᱟᱹᱜ ᱵᱷᱟᱲᱟ ᱛᱤᱱᱟᱹᱜ ᱵᱷᱟᱲᱟ ᱦᱚᱢ ᱞᱟᱹᱭ ᱟᱞᱮᱭᱟ ᱟᱨ ᱟᱢ ᱛᱤᱱ ᱡᱚᱠᱷᱚᱱᱮᱢ ᱦᱤᱡᱩᱜᱼᱟ ᱟᱢ ᱛᱤᱱᱟᱹᱜ ᱥᱚᱠᱟᱞ ᱥᱚᱠᱟᱞᱮᱢ ᱦᱤᱡᱩᱜᱼᱟ ᱩᱱᱟᱹᱜ ᱥᱚᱠᱟᱞ ᱥᱚᱠᱟᱞ ᱜᱮ ᱟᱞᱮᱞᱮ ᱥᱟᱯᱲᱟᱣ ᱨᱮᱰᱤ ᱠᱚᱜᱼᱟ ᱟᱨᱮᱢ ᱤᱫᱤ ᱞᱮᱭᱟ ᱟᱨᱮᱢ ᱟᱹᱜᱩ ᱠᱟᱞᱮᱭᱟ ᱟᱨ ᱟᱢᱟᱜ ᱵᱮᱛᱚᱱ ᱦᱚᱸᱞᱮ ᱮᱢ ᱠᱟᱛᱟᱢᱟ ᱛᱤᱱᱟᱹᱜᱼᱮᱢ ᱠᱷᱚᱡᱚᱜ ᱠᱟᱱᱟ ᱵᱟᱝ ᱚᱱᱟ ᱟᱨ ᱛᱤᱱᱟᱹᱜ ᱩᱥᱟᱹᱨᱟᱢ ᱫᱟᱲᱮᱭᱟᱜᱼᱟ ᱩᱱᱟᱹᱜ ᱜᱮ ᱦᱤᱡᱩᱜᱚᱢ